ᱤᱧᱟᱹᱜ ᱟᱛᱳ ᱨᱮ ᱵᱟᱯᱞᱟ ᱠᱟᱹᱢᱤ ᱦᱚᱨᱟ ᱫᱚ ᱱᱚᱝᱠᱟ ᱛᱮ ᱥᱟᱯᱲᱟᱜᱼᱟ ᱟᱛᱳ ᱤᱨᱱᱤᱡ ᱜᱚᱰᱮᱛ ᱵᱟᱵᱟ ᱡᱷᱚᱛᱚ ᱢᱟᱹᱡᱷᱤ ᱦᱚᱯᱚᱱ ᱠᱚ ᱡᱟᱦᱟᱸᱭ ᱚᱲᱟᱜ ᱨᱮ ᱵᱟᱯᱞᱟ ᱦᱳᱭᱳᱜ ᱠᱟᱱᱟ ᱩᱱᱤ ᱴᱷᱮᱱᱮ ᱦᱚᱦᱚ ᱥᱮᱴᱮᱨ ᱠᱟᱛᱮ ᱯᱩᱭᱞᱩ ᱨᱮᱜᱮ ᱪᱷᱟᱢᱰᱟ ᱫᱟᱞᱚᱵ ᱥᱮ ᱩᱞ ᱟᱠᱟ ᱩᱞ ᱰᱷᱟᱹᱣᱨᱟᱹ ᱟᱠᱟ